ᱦᱮᱞᱳ ᱤᱧ ᱯᱚᱥᱪᱷᱤᱢ ᱵᱚᱨᱫᱷᱚᱢᱟᱱ ᱠᱷᱚᱱᱤᱧ ᱢᱮᱱᱮᱫᱟ ᱛᱳ ᱟᱯᱮᱭᱟᱜ ᱮᱯ ᱠᱷᱚᱱ ᱢᱤᱥᱳ ᱮᱯ ᱠᱷᱚᱱ ᱤᱧ ᱡᱤᱱᱤᱥ ᱤᱧ ᱚᱰᱟᱨ ᱞᱮᱫᱟ ᱛᱳ ᱚᱱᱟ ᱡᱤᱱᱤᱥ ᱱᱤᱛ ᱫᱷᱟᱹᱵᱤᱡ ᱛᱮ ᱵᱟᱝ ᱦᱮᱡ ᱟᱠᱟᱱ ᱛᱤᱧᱟᱹ ᱟᱨ ᱚᱱᱞᱟᱭᱤᱱ ᱛᱮ ᱯᱮᱢᱮᱱᱴ ᱦᱚᱸᱧ ᱯᱮᱢᱮᱱᱴ ᱟᱠᱟᱫᱟ ᱛᱳ ᱛᱤᱥ ᱦᱤᱡᱩᱜ ᱛᱤᱧᱟ ᱟᱨ ᱵᱟᱝ ᱦᱮᱡ ᱞᱮᱱᱛᱤᱧ ᱠᱷᱟᱡ ᱦᱚᱸ ᱛᱳ ᱚᱱᱟ ᱡᱟᱦᱟᱸ ᱚᱱᱞᱟᱭᱤᱱ ᱛᱤᱧ ᱯᱮᱢᱮᱱᱴ ᱟᱠᱟᱫ ᱚᱱᱟ ᱯᱚᱭᱥᱟ ᱤᱧ ᱨᱩᱣᱟᱹᱲᱤᱧ ᱠᱷᱚᱡᱚᱜ ᱠᱟᱱᱟ ᱪᱮᱫᱟᱜ ᱥᱮ ᱨᱩᱣᱟᱹᱲ ᱵᱟᱹᱧ ᱧᱟᱢᱮᱫ ᱠᱟᱱ ᱠᱷᱟᱹᱛᱤᱨ ᱤᱧ ᱮᱴᱟᱜ ᱡᱤᱱᱤᱥ ᱦᱚᱸ ᱵᱟᱹᱧ ᱚᱰᱟᱨ ᱫᱟᱲᱮᱭᱟᱜ ᱠᱟᱱᱟ ᱛᱳ ᱯᱮ ᱨᱩᱣᱟᱹᱲ ᱤᱧ ᱠᱷᱟᱡ ᱛᱚ ᱵᱷᱟᱞᱤ ᱦᱩᱭ ᱠᱚᱜ ᱠᱮᱭᱟ

ᱦᱮᱸ ᱦᱮᱸ ᱟᱭᱢᱟ ᱟᱭᱢᱟ ᱥᱟᱨᱦᱟᱣ